ᱦᱚᱸ ᱦᱳᱴᱮᱞ ᱨᱮ ᱚᱰᱟᱨ ᱮᱢ ᱞᱮᱱ ᱛᱟᱦᱮᱸᱫᱼᱟ ᱢᱮᱱᱠᱷᱟᱱ ᱱᱤᱛᱚᱜ ᱫᱷᱟᱹᱵᱤᱡ ᱛᱮ ᱥᱟᱢᱟᱱ ᱵᱟᱭ ᱥᱮᱴᱮᱨ ᱞᱮᱱᱟ ᱡᱚᱢᱟᱜ ᱥᱟᱢᱟᱱ ᱚᱰᱟᱨ ᱮᱢ ᱠᱟᱛᱮᱫ ᱱᱤᱛᱚᱝ ᱫᱷᱟᱹᱨᱤᱡ ᱛᱮ ᱵᱟᱭ ᱥᱮᱴᱮᱨ ᱟᱠᱟᱱ ᱛᱮ ᱢᱮᱱᱠᱷᱟᱱ ᱦᱳᱴᱮᱞ ᱢᱟᱹᱞᱤᱠ ᱫᱚ ᱠᱩᱞᱤ ᱦᱩᱭᱩᱜ ᱠᱟᱱᱟ ᱦᱮᱞᱳ ᱦᱳᱴᱮᱞ ᱢᱟᱹᱞᱤᱠ ᱮᱱᱟᱱ ᱨᱮ ᱤᱧ ᱚᱰᱟᱨᱤᱧ ᱮᱢ ᱞᱮᱫ ᱛᱟᱦᱮᱸᱫ ᱫᱚ ᱱᱤᱛᱚᱝ ᱫᱷᱟᱹᱵᱤᱡ ᱵᱟᱭ ᱥᱮᱴᱮᱨ ᱞᱮᱱᱫᱚ ᱪᱮᱫ ᱪᱤᱠᱟᱹᱭᱮᱱᱟ ᱱᱤᱛᱚᱝ ᱫᱷᱟᱹᱨᱤᱡ ᱛᱮ ᱵᱟᱭ ᱦᱮᱡ ᱞᱮᱱ ᱛᱟᱢ ᱫᱚ ᱟᱨ ᱱᱚᱰᱮ ᱱᱚᱣᱟ ᱨᱮᱸᱜᱮᱡ ᱛᱤᱧ ᱢᱩᱥᱠᱤᱞ ᱪᱟᱵᱟ ᱟᱠᱟᱱᱟ ᱚᱱᱟᱛᱮ ᱞᱟᱹᱭᱟᱢ ᱠᱟᱱᱟ ᱤᱧᱫᱚ ᱴᱮᱲᱠᱤ ᱟᱢᱲᱟ ᱜᱷᱩᱴᱩ ᱨᱮ ᱢᱤᱱᱟᱹᱧᱟ ᱟᱢ ᱟᱢᱤᱡ ᱡᱟᱦᱟᱸ ᱠᱩᱨᱤᱭᱟᱨ ᱢᱮᱱᱟᱭᱟ ᱞᱚᱜᱚᱱ ᱛᱮ ᱞᱚᱜᱚᱱ ᱞᱟᱹᱭᱟᱭ ᱢᱮ ᱟᱢᱲᱟ ᱜᱷᱩᱴᱩ ᱨᱮ ᱢᱟᱹᱡᱷᱤ ᱴᱩᱰᱩ ᱚᱲᱟᱜ ᱨᱮ ᱱᱚᱣᱟ ᱚᱰᱟᱨ ᱫᱚᱭ ᱥᱮᱴᱮᱨ ᱦᱚᱴᱚ ᱠᱟᱜ ᱢᱟ